ᱚ ᱢᱟ ᱞᱟᱹᱭᱢᱮ ᱪᱮᱫ ᱦᱮᱸ ᱟᱪᱪᱷᱟ ᱪᱮᱫ ᱪᱤᱠᱟᱹ ᱫᱟᱲᱮᱭᱟᱹᱧ ᱳᱟᱪᱪᱷᱟ ᱟᱪᱪᱷᱟ ᱪᱟᱥ ᱵᱟᱠᱷᱨᱟ ᱞᱳᱱ ᱛᱳ

ᱦᱮᱸ ᱟᱫᱚ ᱦᱮᱸ ᱴᱷᱤᱠ ᱜᱮᱭᱟ ᱵᱩᱡᱷᱟᱹᱣ ᱠᱮᱫᱟᱹᱤᱧ ᱛᱳ ᱯᱷᱳᱱ ᱛᱮᱫᱚ ᱟᱨ ᱞᱳᱱ ᱫᱚ ᱦᱩᱭᱩᱜᱼᱟ ᱮᱱᱛᱮ ᱵᱮᱝ ᱛᱮ ᱦᱤᱡᱩᱜ ᱦᱩᱭᱩᱜᱼᱟ ᱢᱟᱱᱮ ᱨᱚᱯᱚᱲ ᱠᱟᱛᱮ ᱫᱚ ᱞᱳᱱ ᱫᱚ ᱦᱩᱭᱩᱜᱼᱟ ᱮᱱᱛᱮ ᱵᱮᱝ ᱛᱮ ᱦᱤᱡᱩᱜ ᱦᱩᱭᱩᱜᱼᱟ ᱛᱚᱵᱮ ᱛᱚ ᱞᱳᱱ ᱫᱚ ᱦᱩᱭᱩᱜᱼᱟ ᱯᱮᱯᱟᱨ ᱠᱚ ᱠᱤᱪᱪᱷᱩ ᱥᱟᱵᱢᱤᱴ ᱦᱩᱭᱩᱜᱼᱟ ᱴᱷᱤᱠ ᱜᱮᱭᱟ

ᱦᱮᱸ ᱦᱮᱸ ᱦᱮᱸ

ᱦᱮᱸ ᱮᱠᱫᱚᱢ ᱮᱠᱫᱚᱢ ᱴᱷᱤᱠ ᱴᱷᱤᱠ ᱮᱠᱫᱚᱢ ᱟᱢ ᱯᱮᱯᱟᱨ ᱠᱚ ᱡᱚᱛᱚ ᱥᱟᱵᱢᱤᱴ ᱢᱮ ᱦᱮᱸ ᱟᱨ ᱯᱷᱨᱚᱢ ᱧᱟᱢᱚᱜᱼᱟ ᱯᱷᱨᱚᱢ ᱠᱚ ᱯᱷᱤᱞᱟᱯ ᱠᱟᱛᱮ ᱦᱮᱸ ᱢᱟᱱᱮ ᱪᱟᱥ ᱵᱟᱠᱷᱟᱛᱮ ᱞᱳᱱ ᱧᱟᱢᱚᱜᱼᱟ ᱦᱮᱸ ᱮᱵᱚᱝ ᱮᱢᱚᱱ ᱜᱮ ᱦᱩᱭᱩᱜ ᱠᱟᱱᱟ ᱡᱮ ᱱᱚᱝᱠᱟᱱ ᱵᱮᱵᱚᱥᱛᱟ ᱟᱠᱟᱫ ᱠᱚᱣᱟ ᱪᱟᱥ ᱵᱟᱥ ᱡᱟᱦᱟᱱ ᱱᱮᱛᱟᱨ ᱫᱚ ᱛᱤᱡᱩ ᱯᱤᱡᱩ ᱦᱚᱸᱠᱚ ᱡᱚᱢ ᱮᱫᱟ ᱛᱳ ᱦᱮᱸ ᱚᱱᱟ ᱨᱮᱱᱟᱜ ᱦᱚᱸ ᱪᱟᱥ ᱞᱟᱹᱜᱤᱛᱮ ᱢᱴᱫᱴᱟᱝ ᱢᱤᱴᱮᱡ ᱤᱱᱥᱩᱨᱮᱱᱥ ᱢᱟᱱᱮ ᱞᱳᱱᱮᱨ ᱢᱟᱫᱷᱚᱢᱛᱮ ᱢᱤᱫᱴᱮᱡ ᱤᱱᱥᱩᱨᱮᱱᱥ ᱦᱩᱭᱩᱜᱼᱟ ᱴᱷᱤᱠ ᱜᱮᱭᱟ ᱦᱮᱸ ᱢᱟᱱᱞᱮᱭᱟ ᱦᱩᱭᱩᱜ ᱠᱟᱱᱟ ᱞᱳᱱᱮᱢ ᱦᱟᱛᱟᱣ ᱠᱮᱫᱟ ᱤᱧ ᱴᱷᱮᱡ ᱠᱷᱚᱡ ᱮᱢ ᱦᱟᱛᱟᱣ ᱠᱮᱫᱟ ᱟᱨ ᱱᱤᱛᱚᱜ ᱦᱩᱭᱩᱜ ᱠᱟᱱᱟ ᱦᱳᱲᱳ ᱨᱚᱦᱚᱭ ᱠᱮᱫᱟ ᱢᱮᱱᱠᱷᱟᱱ ᱛᱤᱡᱩ ᱛᱤᱦᱤᱧ ᱜᱟᱯᱟ ᱡᱟ ᱩᱛᱯᱟᱛ ᱡᱚᱢ ᱪᱟᱵᱟ ᱠᱮᱫ ᱛᱟᱢᱟ ᱠᱚ ᱦᱮᱸ ᱟᱫᱚ ᱚᱱᱟᱜᱮ ᱞᱳᱱᱮᱨ ᱢᱟᱫᱫᱷᱚᱢᱮ ᱤᱱᱥᱩᱨᱮᱱᱥ ᱛᱟᱸᱦᱮᱱ ᱠᱷᱟᱱᱡ ᱫᱚ ᱪᱮᱫ ᱢᱟᱱᱮ ᱚᱱᱟ ᱚᱱᱟ ᱢᱩᱲᱥᱩᱢ ᱨᱮᱱᱟᱜ ᱯᱷᱚᱥᱚᱞ ᱠᱷᱚᱛᱤᱜ ᱠᱟᱱᱟ ᱚᱱᱟ ᱫᱚ ᱤᱱᱥᱩᱨᱮᱱᱥ ᱠᱳᱢᱯᱟᱱᱤᱭ ᱵᱚᱦᱚᱱ ᱛᱟᱢᱟ ᱴᱷᱤᱠ ᱜᱮᱭᱟ ᱮᱸᱰᱮ ᱠᱷᱟᱡ ᱟᱢ ᱦᱚᱸᱢ ᱥᱩᱵᱤᱛᱟᱜᱼᱟ ᱟᱨ ᱤᱧ ᱦᱚᱸ ᱟᱞᱮᱭᱟᱜ ᱵᱮᱝᱠ ᱥᱤᱥᱴᱮᱢ ᱦᱚᱸ ᱥᱩᱵᱤᱛᱟᱜᱼᱟ ᱦᱮᱸ ᱛᱟᱦᱚᱞᱮ ᱦᱤᱡᱩᱜ ᱢᱮ ᱥᱳᱢᱵᱟᱨ ᱠᱚᱛᱮ ᱴᱷᱤᱠ ᱜᱮᱭᱟ ᱥᱳᱢᱵᱟᱨ ᱠᱚᱛᱮ ᱦᱤᱡᱩᱜ ᱢᱮ ᱟᱨ ᱰᱚᱠᱩᱢᱮᱱᱴ ᱫᱚ ᱪᱮᱫ ᱪᱮᱫ ᱞᱟᱜᱟᱜ ᱠᱟᱱᱟ ᱚᱱᱟᱜᱤᱧ ᱞᱟᱹᱭ ᱟᱢ ᱠᱟᱱᱟ ᱵᱚᱞᱮ ᱵᱷᱳᱴᱟᱨ ᱠᱟᱨᱰ ᱴᱷᱤᱠ ᱜᱮᱭᱟ ᱟᱸᱡᱚᱢ ᱢᱮ ᱟᱫᱫᱷᱟᱨ ᱠᱟᱨᱰ ᱴᱷᱤᱠ ᱜᱮᱭᱟ ᱛᱟᱯᱳᱨ ᱡᱟᱭᱦᱳᱠ ᱯᱚᱱᱪᱟᱭᱮᱛ ᱨᱮᱱᱟᱜ ᱢᱤᱴᱮᱡ ᱥᱛᱷᱟᱭᱤ ᱥᱟᱨᱴᱚᱯᱷᱤᱠᱤᱴ ᱵᱟᱥᱤᱱᱫᱟ ᱥᱟᱴᱚᱯᱷᱤᱠᱤᱴ ᱡᱟᱦᱟ ᱠᱚ ᱢᱮᱛᱟᱜᱼᱟ ᱟᱨᱠᱤ ᱴᱷᱤᱠ ᱜᱮᱭᱟ ᱟᱨ ᱟᱢ ᱛᱤᱱᱟᱹᱜ ᱯᱚᱨᱤᱢᱟᱱ ᱨᱮᱱᱟᱜ ᱞᱳᱱᱮᱢ ᱦᱟᱛᱟᱣᱟ ᱟᱨᱠᱤ ᱚᱱᱟᱨᱮᱱᱟᱜ ᱡᱟᱦᱟᱴᱟᱜ ᱚᱱᱟ ᱤᱭᱟᱹ ᱠᱷᱮᱛ ᱨᱮᱱᱟᱜ ᱵᱚᱞᱮ ᱠᱷᱮᱛ ᱨᱮᱱᱟᱜ ᱰᱚᱠᱩᱢᱮᱱᱴ ᱫᱟᱜᱽ ᱱᱟᱢᱵᱟᱨ ᱠᱚ

ᱟᱨ ᱯᱮ ᱠᱳᱯᱤ ᱯᱷᱳᱴᱳ

ᱟᱨ ᱱᱚᱣᱟ ᱠᱚ ᱦᱮᱸ ᱱᱚᱣᱟ ᱠᱚ ᱥᱟᱵᱢᱤᱴ ᱢᱮ ᱤᱧ ᱴᱷᱮᱡ ᱛᱟᱯᱚᱨ ᱢᱤᱫᱴᱮᱡ ᱯᱷᱚᱨᱚᱢ ᱤᱧ ᱮᱢᱟᱢᱟ ᱚᱱᱟ ᱯᱷᱚᱨᱚᱢ ᱮᱢ ᱯᱮᱨᱮᱡᱟ ᱴᱷᱤᱠ ᱜᱮᱭᱟ ᱥᱳᱭᱟᱜᱟᱢ ᱛᱟᱯᱚᱨᱮ ᱦᱩᱭᱩᱜ ᱠᱟᱱᱟ ᱮᱠᱫᱚᱢ ᱜᱟᱯᱟ ᱠᱷᱟᱡ ᱜᱮ ᱞᱳᱱᱮᱢ ᱧᱟᱢᱟ

ᱴᱷᱤᱠ

ᱦᱳᱭ ᱦᱮᱸ ᱟᱹᱰᱤ ᱢᱚᱸᱡᱽ ᱟᱨ ᱟᱰᱮ ᱯᱟᱥᱮ ᱨᱮᱱ ᱡᱩᱫᱤ ᱡᱟᱦᱟᱭ ᱠᱚ ᱞᱳᱱ ᱠᱚ ᱦᱟᱛᱟᱣ ᱠᱷᱟᱡ ᱩᱱᱠᱩ ᱦᱚᱸ ᱞᱟᱹᱭ ᱟᱠᱚ ᱢᱮᱥᱮ ᱛᱟᱦᱚᱞᱮ ᱪᱮᱫ ᱦᱩᱭᱩᱜ ᱠᱟᱱᱟ ᱢᱤᱴᱮᱡ ᱢᱤᱴᱮᱡ ᱯᱟᱸᱪ ᱪᱪᱷᱚᱴᱤ ᱜᱩᱨᱩᱯ ᱛᱳᱭᱨᱤᱭᱮᱱ ᱛᱟᱯᱮᱭᱟ ᱦᱮᱸ ᱛᱟᱦᱚᱞᱮ ᱤᱧ ᱥᱩᱵᱤᱛᱟᱜᱼᱟ ᱟᱨ ᱪᱮᱫ ᱴᱷᱤᱠ ᱴᱷᱤᱠ ᱟᱪᱪᱷᱮ ᱛᱟᱦᱚᱞᱮ

ᱴᱷᱤᱠ ᱜᱮᱭᱟᱪᱮᱠᱟ ᱟᱠᱟᱱᱟ ᱟᱢ ᱟᱰᱮ ᱯᱟᱥᱮᱨᱮᱫᱚ ᱵᱮᱝ ᱢᱮᱱᱟᱜᱼᱟ ᱚᱱᱟ ᱞᱟᱹᱜᱤᱫ ᱫᱚ ᱵᱮᱝ ᱢᱮᱱᱟᱜᱼᱟ ᱠᱚᱱᱳ ᱪᱤᱱᱛᱟ ᱵᱟᱱᱩᱜᱼᱟ ᱢᱮᱱ ᱞᱮᱠᱷᱟᱱ ᱜᱮ ᱱᱚᱣᱟ ᱠᱚ ᱪᱟᱥ ᱵᱟᱠᱷᱨᱟ ᱫᱚ ᱩᱫᱫᱚᱜ ᱮᱠᱫᱚᱢ ᱟᱯᱮ ᱟᱰᱮ ᱯᱟᱥᱮᱨᱮᱜᱮ ᱢᱮᱱᱟᱭᱟ ᱟᱯᱮ ᱦᱟᱛᱮᱨ ᱢᱩᱴᱷᱳ ᱡᱟᱦᱟ ᱠᱚ ᱢᱮᱛᱟᱜᱼᱟ ᱢᱮᱱ ᱞᱮᱠᱷᱟᱡ ᱱᱚᱣᱟ ᱜᱮ ᱢᱮᱱ ᱯᱮ ᱮᱠᱫᱚᱢ ᱟᱞᱮ ᱫᱚ ᱨᱮᱰᱤ ᱦᱮᱱᱟᱜ ᱞᱮᱭᱟ

ᱴᱷᱤᱠ ᱴᱷᱤᱠ ᱴᱷᱤᱠ ᱦᱮᱸ ᱡᱚᱦᱟᱨ ᱜᱮ ᱛᱟᱦᱚᱞᱮ ᱥᱳᱢᱵᱟᱨ ᱦᱤᱡᱩᱜ ᱢᱟ ᱴᱷᱤᱠ ᱴᱷᱤᱠ ᱟᱪᱪᱷᱟ